ᱤᱧᱟᱹᱜ ᱢᱚᱧᱡᱩᱨ ᱫᱚ ᱛᱟᱦᱮᱸ ᱠᱟᱱᱟ ᱡᱟᱦᱟᱸ ᱫᱚ ᱢᱤᱫᱴᱮᱱ ᱠᱞᱟᱵ ᱚᱲᱟᱜ ᱥᱮ ᱢᱤᱫᱴᱮᱱ ᱟᱹᱛᱩ ᱨᱮᱱᱟᱜ ᱢᱤᱫᱴᱮᱱ ᱫᱩᱲᱩᱵ ᱜᱩᱴ ᱚᱲᱟᱜ ᱵᱮᱱᱟᱣ ᱞᱟᱹᱜᱤᱫ ᱢᱤᱫᱴᱮᱱ ᱢᱟᱱᱮ ᱪᱮᱫ ᱤᱧ ᱢᱮᱱᱟ ᱠᱟᱛᱷᱟ ᱞᱮᱠᱟᱛᱮ ᱮᱢ ᱥᱮ ᱵᱩᱫᱫᱷᱤ ᱵᱷᱚᱨᱥᱟ ᱤᱧ ᱮᱢᱞᱮᱫᱼᱟ ᱚᱱᱟᱨᱮ ᱟᱨ ᱵᱩᱫᱫᱷᱤ ᱵᱷᱚᱨᱥᱟ ᱮᱢᱞᱟᱹᱜᱤᱫ ᱛᱮ ᱜᱚᱲᱚᱧ ᱛᱟᱦᱮᱸ ᱠᱟᱱᱟ ᱟᱨ ᱩᱱᱠᱩ ᱩᱱᱠᱩ ᱡᱟᱦᱟᱸᱠᱚ ᱵᱮᱱᱟᱣ ᱠᱮᱫᱟ ᱚᱲᱟᱜ ᱩᱱᱥᱚᱢᱚᱭ ᱤᱧ ᱟᱠᱚᱜᱮ ᱟᱹᱰᱤᱜᱟᱱ ᱤᱧ ᱵᱩᱫᱽᱫᱷᱤ ᱵᱷᱚᱨᱥᱟ ᱠᱚ ᱠᱷᱚᱭ ᱠᱤᱫᱤᱧᱟ ᱥᱮ ᱱᱚᱠᱟᱱᱟᱜ ᱴᱤᱯᱥ ᱠᱚ ᱠᱷᱚᱭ ᱞᱮᱫᱟ ᱚᱱᱠᱟᱱᱟᱜ ᱵᱩᱫᱽᱫᱷᱤ ᱵᱷᱚᱨᱥᱟᱧ ᱮᱢᱟᱫ ᱠᱚᱣᱟ ᱟᱨ ᱱᱤᱝᱠᱟ ᱠᱟᱛᱮᱫ ᱚᱱᱟ ᱴᱷᱟᱶ ᱥᱮ ᱩᱱᱠᱩ ᱠᱚᱣᱟᱜ ᱡᱟᱦᱟᱸᱠᱟᱹᱢᱤ ᱫᱟᱲᱮ ᱪᱮᱛᱟᱱᱨᱮ ᱤᱧ ᱜᱩᱴ ᱥᱟᱹᱦᱤᱡ ᱢᱤᱫᱴᱮᱱ ᱵᱩᱫᱽᱫᱷᱤ ᱵᱷᱚᱨᱥᱟ ᱤᱧ ᱮᱢᱟᱫ ᱠᱚ ᱛᱟᱦᱮᱱ ᱛᱮ ᱚᱱᱠᱟᱱᱟᱜ ᱠᱟᱹᱴᱤᱡ ᱫᱩᱲᱩᱵ ᱴᱷᱟᱶ ᱥᱮ ᱟᱹᱛᱩᱨᱮᱱᱟᱜ ᱢᱤᱫᱴᱮᱱ ᱜᱩᱴ ᱫᱩᱲᱩᱵ ᱞᱮᱠᱟᱛᱮ ᱢᱤᱫᱴᱮᱱ ᱴᱤᱯᱥ ᱤᱧ ᱟᱹᱛᱩ ᱦᱚᱲ ᱥᱮ ᱩᱱᱠᱩ ᱡᱟᱦᱟᱸᱠᱟᱹᱢᱤᱭᱟᱱ ᱦᱚᱲ ᱠᱚᱧ ᱮᱢᱟᱫ ᱠᱚ ᱛᱟᱦᱮᱫ ᱠᱟᱱᱟ ᱤᱧ ᱫᱚ